ᱦᱮᱞᱳ ᱦᱮᱸ ᱤᱧ ᱜᱮ ᱤᱭᱟᱹ ᱥᱩᱠᱩᱨᱢᱩᱱᱤᱧ ᱞᱟᱹᱭᱮᱜᱼᱟ ᱟᱨ ᱞᱩᱠᱩᱭᱰᱤ ᱠᱸᱚᱱᱟᱜ ᱟᱫᱚ ᱟᱢᱜᱮ ᱞᱟᱹᱰᱩ ᱫᱚᱠᱟᱱ ᱨᱤᱱᱤᱡ ᱢᱟᱹᱞᱤᱠ ᱫᱚ ᱚ ᱟᱫᱚ ᱤᱧ ᱛᱟᱦᱮᱸᱫ ᱱᱤᱭᱟᱹᱜᱤᱧ ᱢᱮᱱᱮᱫ ᱛᱟᱦᱮᱱᱚᱜ ᱠᱤ ᱟᱢ ᱴᱷᱮᱱ ᱪᱮᱫ ᱪᱮᱫ ᱞᱟᱹᱰᱩ ᱠᱚ ᱛᱟᱦᱮᱱᱟ ᱪᱮᱫ ᱪᱮᱫ ᱞᱟᱹᱰᱩ ᱠᱚᱢ ᱫᱚᱠᱟᱱᱟᱜᱼᱟ ᱟᱹᱠᱷᱨᱤᱧᱮᱜᱼᱟᱢ ᱚ ᱦᱚᱸ ᱟᱫᱚ ᱢᱤᱫᱴᱤᱡ ᱨᱮ ᱪᱮᱫ ᱞᱮᱠᱟ ᱫᱟᱢ ᱥᱮ ᱪᱮᱫ ᱞᱮᱠᱟ ᱠᱤᱞᱳ ᱦᱤᱥᱟᱹᱵᱮᱢ ᱟᱹᱠᱷᱨᱤᱧᱟ ᱚ ᱢᱤᱫᱴᱟᱹᱝ ᱠᱟᱛᱮᱫ ᱜᱮ ᱢᱚᱬᱮ ᱴᱟᱠᱟ ᱠᱟᱛᱮᱫ ᱟᱫᱚ ᱢᱟᱱᱞᱮᱭᱟ ᱟᱞᱮ ᱰᱷᱮᱨ ᱧᱚᱜ ᱞᱮ ᱦᱟᱛᱟᱣᱟ ᱮᱱᱠᱷᱟᱱ ᱫᱚ ᱚᱱᱟ ᱰᱤᱥᱠᱟᱣᱩᱱᱴ ᱮᱢᱟ ᱞᱮᱜᱮᱭᱟᱢ ᱥᱮ ᱚ ᱦᱚᱸ ᱟᱨ ᱢᱟᱱᱮ ᱟᱨᱦᱚᱸ ᱵᱮᱥ ᱵᱮᱥ ᱢᱟᱱᱮ ᱫᱟᱹᱢᱤ ᱫᱟᱹᱢᱤ ᱞᱟᱹᱰᱩ ᱠᱚ ᱢᱮᱱᱟᱜᱼᱟ ᱚᱱᱟ ᱠᱚᱫᱚ ᱪᱮᱫ ᱞᱮᱠᱟ ᱯᱟᱲᱟᱜᱼᱟ ᱯᱟᱸᱪ ᱨᱩᱯᱭᱟ ᱜᱮ ᱥᱮ ᱚᱱᱟ ᱠᱷᱚᱱ ᱜᱮ ᱟᱨᱦᱚᱸ ᱤᱭᱟᱹ ᱡᱟᱹᱥᱛᱤ ᱫᱟᱢ ᱚ ᱦᱚᱸ ᱟᱫᱚ ᱟᱞᱮ ᱚᱱᱟ ᱜᱮᱞᱮ ᱢᱮᱱᱮᱫ ᱛᱟᱦᱮᱱᱚᱜ ᱠᱤ ᱚᱸᱰᱮ ᱢᱮᱱᱟᱜᱼᱟ ᱠᱟᱺᱪ ᱫᱚᱠᱟᱱ ᱥᱮᱬᱟ ᱜᱮᱭᱟ ᱫᱚᱠᱟᱱ ᱦᱚᱸ ᱢᱟᱱᱮ ᱢᱟᱨᱟᱝ ᱜᱮᱭᱟ ᱟᱨ ᱤᱭᱟᱹ ᱪᱮᱫ ᱠᱚ ᱢᱮᱛᱟᱜᱟᱜᱼᱟ ᱚᱸᱰᱮ ᱫᱚ ᱵᱮᱥ ᱵᱮᱥ ᱞᱟᱹᱰᱩ ᱠᱚ ᱛᱟᱦᱮᱱᱟ ᱥᱮ ᱡᱮᱛᱮ ᱨᱚᱠᱚᱢ ᱞᱟᱹᱰᱩ ᱠᱚ ᱛᱟᱦᱮᱱᱟ ᱟᱫᱚ ᱚᱱᱟ ᱜᱮᱞᱮ ᱢᱮᱱᱮᱫ ᱛᱟᱦᱮᱱᱚᱜᱼᱟ ᱠᱤ ᱪᱟᱞᱟᱜᱼᱟᱵᱚᱱ ᱟᱨ ᱸᱰᱮ ᱠᱷᱚᱱ ᱵᱚᱱ ᱠᱤᱨᱤᱧ ᱟᱹᱜᱩᱭᱟ ᱟᱫᱚ ᱢᱮᱱᱮᱜ ᱤᱧ ᱦᱟᱯᱮᱥᱮ ᱢᱟᱲᱟᱝ ᱤᱧ ᱠᱩᱞᱤ ᱞᱮᱠᱚ ᱜᱮ ᱠᱤ ᱩᱱᱤ ᱫᱚᱠᱟᱱ ᱵᱟᱞᱟ ᱦᱟᱜ ᱱᱚᱢᱵᱚᱨ ᱠᱟᱱᱟ ᱥᱮ ᱵᱟᱝ ᱠᱟᱱᱟ ᱵᱟᱠᱷᱟᱡ ᱯᱷᱳᱱ ᱠᱟᱛᱮᱫ ᱤᱧ ᱠᱩᱞᱤᱭᱮᱭᱟ ᱟᱨ ᱵᱟᱠᱷᱟᱱ ᱚᱸᱰᱮ ᱜᱮᱵᱚᱱ ᱪᱟᱞᱟᱜᱼᱟᱞᱟᱹᱰᱩ ᱵᱚᱱ ᱠᱤᱨᱤᱧ ᱟᱹᱜᱩᱭᱟ ᱟᱪᱪᱷᱟ ᱛᱚᱵᱮ ᱟᱞᱮ ᱥᱳᱞᱳ ᱛᱟ ᱨᱤᱠᱷ ᱞᱮ ᱪᱟᱞᱟᱜᱼᱟᱞᱮ ᱟᱨ ᱞᱟᱹᱰᱩ ᱞᱮ ᱠᱤᱨᱤᱧ ᱟᱹᱜᱩᱭᱟ ᱟᱪᱪᱷᱟ ᱴᱷᱤᱠ ᱜᱮᱭᱟ ᱛᱚᱵᱮᱱᱟᱜ ᱟᱞᱮ ᱪᱟᱞᱟᱜ ᱠᱟᱱᱟᱞᱮ ᱟᱞᱮ ᱤᱱᱟᱹᱜ ᱜᱮᱞᱟᱝ ᱜᱟᱞᱢᱟᱨᱟᱣᱟ ᱱᱚᱸᱰᱮ ᱜᱮᱞᱟᱝ ᱢᱩᱪᱟᱹᱫᱟ ᱦᱳᱭ